ᱤᱧᱟᱹᱜ ᱢᱮᱱ ᱨᱮᱫᱚ ᱪᱤᱫ ᱪᱟᱞᱟᱜ ᱦᱤᱡᱩᱜ

ᱥᱟᱵᱽᱫᱷᱟᱱ ᱟᱨ ᱥᱩᱫᱷᱟᱹᱨ ᱡᱤᱱᱤᱥ ᱫᱚ ᱡᱮ ᱢᱤᱫ ᱰᱟᱦᱟᱨᱛᱮ ᱟᱢ ᱡᱩᱫᱤᱢ ᱪᱟᱞᱟᱜ ᱠᱷᱟᱱ ᱛᱳ ᱪᱟᱨᱚᱫᱤᱜᱮ ᱟᱢ ᱥᱟᱵᱽᱫᱷᱟᱱᱛᱮ ᱪᱟᱞᱟᱜ ᱢᱮ ᱡᱚᱛᱚᱥᱮᱫ ᱵᱮᱸᱜᱮᱫ ᱠᱟᱛᱮᱫ ᱜᱮ ᱡᱚᱡᱚᱢ ᱟᱲᱮ ᱞᱮᱸᱜᱟ ᱟᱲᱮ ᱥᱟᱢᱟᱝ ᱥᱮᱫ ᱛᱟᱭᱚᱢᱥᱮᱫ ᱦᱚᱸ ᱟᱹᱪᱩᱨ ᱠᱟᱛᱮᱫ ᱡᱮᱱᱚ ᱮᱠᱥᱤᱰᱮᱱᱴ ᱵᱟᱝ ᱦᱩᱭᱩᱜ ᱡᱮ ᱟᱢ ᱞᱟᱦᱟ ᱠᱷᱚᱱᱜᱮ ᱥᱩᱫᱷᱟᱹᱨᱚᱢ ᱡᱮ ᱟᱢᱟᱜ ᱥᱟᱭᱮᱰ ᱛᱮᱜᱮ ᱪᱟᱞᱟᱜ ᱢᱮ ᱪᱟᱞᱟᱜ ᱫᱚᱨᱠᱟᱨ ᱱᱤᱭᱟᱹᱜᱮ ᱡᱚᱛᱚ ᱠᱷᱚᱱᱫᱚ ᱵᱷᱟᱜᱮᱜᱼᱟ ᱟᱨ ᱱᱤᱭᱟᱹ ᱠᱚᱨᱮ ᱵᱟᱥ ᱟᱨ ᱴᱨᱮᱹᱱ ᱫᱚ ᱟᱹᱰᱤᱛᱮᱫ ᱜᱮ ᱵᱷᱤᱲᱚᱜᱼᱟ ᱚᱠᱟ ᱡᱟᱜᱟ ᱨᱮᱠᱚ ᱛᱤᱸᱜᱩᱭᱟ ᱚᱱᱟ ᱡᱟᱜᱟᱨᱮ ᱡᱩᱫᱤ ᱟᱢ ᱵᱟᱢ ᱫᱮᱡᱞᱮᱱ ᱠᱷᱟᱱ ᱯᱚᱨᱮᱨ ᱡᱟᱜᱟᱨᱮ ᱡᱩᱫᱤ ᱯᱚᱨᱮᱨ ᱮᱥᱴᱮᱥᱚᱱ ᱨᱮ ᱥᱮ ᱯᱚᱨᱮᱨ ᱢᱳᱲᱨᱮ ᱟᱢ ᱡᱩᱫᱤᱢ ᱫᱮᱡᱞᱮᱱ ᱠᱷᱟᱱ ᱥᱤᱴ ᱧᱟᱢᱫᱚ ᱚᱥᱚᱢᱵᱷᱚᱵᱽ ᱜᱮᱭᱟ ᱵᱟᱝ ᱧᱟᱢᱚᱜᱼᱟ ᱚᱱᱟᱜᱮ ᱠᱟᱛᱷᱟ ᱟᱢ ᱡᱩᱫᱤ ᱢᱤᱫ ᱤᱭᱟᱹᱨᱮᱢ ᱪᱟᱞᱟᱣ ᱞᱮᱱᱠᱷᱟᱱ ᱵᱤᱥ ᱵᱟᱭᱤᱥ ᱠᱤᱞᱳᱢᱤᱴᱟᱨ ᱡᱷᱟᱹᱞ ᱤᱱᱟᱹ ᱞᱟᱹᱜᱤᱫᱛᱮ ᱟᱢ ᱛᱤᱸᱜᱩ ᱠᱟᱛᱮᱫ ᱪᱟᱞᱟᱜ ᱦᱩᱭᱩᱜ ᱛᱟᱢᱟ ᱵᱷᱤᱲ ᱵᱚᱞᱛᱮ ᱟᱹᱰᱤ ᱵᱷᱤᱲ ᱜᱮᱭᱟ ᱟᱹᱰᱤ ᱵᱷᱤᱲᱚᱜ ᱠᱟᱱᱟ

ᱪᱟᱞᱟᱜ ᱦᱤᱡᱩᱜ ᱫᱚ ᱵᱟᱥ ᱠᱤ ᱮᱢᱚᱱ ᱮᱢᱚᱱ ᱯᱚᱨᱤᱥᱛᱤᱛᱤ ᱫᱟᱲᱟᱜ ᱠᱟᱱᱟ ᱡᱮ ᱵᱟᱥ ᱦᱚᱸ ᱵᱟᱥ ᱚᱠᱟ ᱚᱠᱟ ᱥᱚᱢᱚᱭᱫᱚ ᱵᱟᱭ ᱧᱟᱢᱚᱜ ᱠᱟᱱᱟ ᱤᱱᱟᱹᱜᱮ ᱡᱟ ᱵᱷᱤᱲᱚᱜ ᱠᱟᱱᱟ ᱧᱟᱢ ᱠᱟᱛᱮᱫ ᱦᱚᱸ ᱫᱮᱡ ᱨᱮᱱᱟᱜ ᱠᱷᱚᱢᱚᱛᱟ ᱵᱟᱝ ᱛᱟᱦᱮᱱ ᱠᱟᱱᱟ ᱦᱚᱭᱛᱳ ᱯᱚᱨᱤᱵᱟᱨ ᱱᱤᱭᱟᱹᱢ ᱪᱟᱞᱟᱣᱠᱟᱱ ᱠᱷᱟᱱ ᱱᱤᱭᱟᱹ ᱥᱤᱴ ᱞᱟᱜᱟᱜᱼᱟ ᱦᱚᱭᱛᱚ ᱛᱤᱸᱜᱩ ᱫᱟᱲᱮᱜ ᱦᱚᱲ ᱡᱩᱫᱤ ᱥᱚᱸᱜᱮᱛᱮᱢ ᱤᱫᱤᱭᱠᱟᱫᱮ ᱠᱷᱟᱱ ᱟᱹᱰᱤ ᱚᱥᱩᱵᱤᱛᱟ ᱦᱩᱭᱩᱜ ᱠᱟᱱᱟ